ᱵᱟᱸᱠᱩᱲᱟ ᱦᱚᱱᱚᱛ ᱨᱮᱭᱟᱜ ᱢᱩᱲᱩᱛ ᱥᱟᱪᱟᱨᱦᱮᱫ ᱫᱩᱨᱤᱵᱽ ᱫᱚ ᱦᱩᱭᱩᱜ ᱠᱟᱱᱟ ᱮᱢᱟᱱ ᱛᱮᱭᱟᱜ ᱟᱨ ᱞᱟᱭᱚᱝ ᱟᱱᱟᱜ ᱪᱮᱞᱮᱸᱡᱽ ᱠᱚᱫᱚ ᱧᱮᱞᱚᱜ ᱜᱮᱭᱟ ᱵᱟᱸᱠᱩᱲᱟ ᱨᱮᱱᱟᱜ ᱯᱚᱥᱪᱷᱤᱢ ᱱᱟᱠᱷᱟ ᱥᱮ ᱫᱚᱠᱷᱤᱱ ᱱᱟᱠᱷᱟ ᱫᱚ ᱩᱸᱪᱩ ᱱᱤᱪᱩ ᱜᱮᱭᱟ ᱟᱨ ᱯᱩᱨᱵᱚ ᱥᱮᱫ ᱩᱛᱛᱚᱨ ᱱᱟᱠᱷᱟ ᱫᱚ ᱥᱚᱢᱟᱱ ᱧᱚᱜ ᱜᱮᱭᱟ ᱟᱨ ᱥᱩᱨ ᱥᱩᱯᱩᱨ ᱨᱮ ᱵᱟᱸᱠᱩᱲᱟ ᱨᱮᱱᱟᱜ ᱥᱩᱨ ᱥᱩᱯᱩᱨ ᱥᱟᱶᱟᱨ ᱠᱮᱱᱫᱨᱚ ᱠᱚᱨᱮ ᱵᱚᱫᱚ ᱵᱚᱱᱚᱫᱚᱞ ᱫᱚ ᱧᱮᱞᱚᱜ ᱠᱟᱱ ᱜᱮᱭᱟ ᱡᱮᱢᱚᱱ ᱢᱟᱲᱟᱝ ᱛᱮᱫᱚ ᱚᱲᱟᱜ ᱵᱟᱝ ᱛᱟᱦᱮᱸ ᱠᱟᱱᱟ ᱰᱟᱠᱴᱟᱨ ᱠᱚ ᱵᱟᱠᱚ ᱛᱟᱦᱮᱸ ᱠᱟᱱᱟ ᱱᱤᱛᱚᱜ ᱫᱚ ᱚᱲᱟᱜ ᱦᱚᱸ ᱦᱩᱭ ᱠᱟᱱᱟ ᱥᱮ ᱰᱟᱠᱴᱟᱨ ᱠᱚᱦᱚᱸ ᱱᱤᱭᱚᱢᱤᱛᱚ ᱯᱮᱥᱮᱱᱴ ᱠᱚᱠᱚ ᱧᱮᱞᱮᱫ ᱠᱚ ᱜᱮᱭᱟ ᱟᱨ ᱵᱟᱸᱠᱩᱲᱟ ᱦᱚᱱᱚᱛ ᱨᱮᱱᱟᱜ ᱯᱳᱣᱨᱚ ᱥᱚᱵᱷᱟ ᱛᱮᱱᱟᱜ ᱡᱟᱦᱟᱸ ᱥᱟᱯᱷᱟᱭ ᱠᱟᱹᱢᱤ ᱠᱚ ᱴᱷᱤᱠ ᱴᱷᱟᱠ ᱵᱟᱠᱚ ᱠᱚᱨᱟᱣ ᱜᱮᱭᱟ ᱱᱚᱜᱽᱨᱟ ᱟᱵᱚᱨᱡᱚᱱᱟ ᱥᱮ ᱱᱚᱨᱫᱚᱢᱟ ᱠᱚ ᱟᱹᱰᱤ ᱵᱟᱝ ᱴᱷᱤᱠ ᱜᱮ ᱧᱮᱞᱚᱜᱼᱟ